ᱤᱧ ᱪᱟᱥᱼᱵᱟᱥ ᱞᱟᱹᱜᱤᱫ ᱧᱮᱞ ᱠᱤᱫᱟᱹᱧ ᱟᱞᱮᱭᱟᱜ ᱢᱤᱫᱴᱟᱝ ᱰᱟᱹᱦᱤ ᱥᱮ ᱯᱩᱲᱭᱟᱹ ᱢᱮᱱᱟᱜᱼᱟ ᱟᱨᱚ ᱮᱴᱟᱜ ᱦᱚᱲᱟᱜ ᱤᱧ ᱧᱮᱞ ᱠᱮᱫᱟ ᱥᱟᱹᱨᱤᱜᱮ ᱚᱱᱟ ᱰᱟᱹᱦᱤ ᱠᱚᱨᱮᱜᱮ ᱩᱞ ᱵᱟᱜᱟᱱ ᱡᱟᱺᱵᱤᱨ ᱵᱟᱜᱟᱱ ᱟᱹᱰᱤ ᱠᱤᱪᱷᱩ ᱠᱚ ᱨᱚᱦᱚᱭ ᱟᱠᱟᱜᱼᱟ ᱛᱟᱦᱞᱮ ᱤᱧ ᱢᱚᱱᱮᱭᱫᱟ ᱪᱮᱫᱟᱜ ᱵᱮᱠᱟᱨ ᱰᱟᱹᱦᱤ ᱛᱟᱦᱮᱱᱟ ᱟᱫᱚ ᱤᱧ ᱦᱩᱧ ᱢᱚᱱᱮ ᱠᱮᱫᱟ ᱵᱟᱝ ᱛᱟᱞᱦᱮ ᱨᱚᱦᱚᱭ ᱦᱩᱭᱩᱜᱼᱟ ᱚᱸᱰᱮ ᱨᱚᱦᱚᱭ ᱞᱮᱠᱷᱟᱱ ᱫᱟᱨᱮᱜᱼᱟ ᱚᱸᱰᱮ ᱜᱮ ᱜᱟᱹᱭ ᱰᱟᱝᱨᱟ ᱢᱤᱦᱩ ᱠᱚᱦᱚᱸ ᱢᱮᱨᱚᱢ ᱠᱚ ᱵᱷᱤᱲᱤ ᱠᱚ ᱡᱷᱚᱛᱚ ᱠᱚ ᱟᱹᱥᱩᱞᱚᱜᱼᱟ ᱟᱨ ᱫᱟᱨᱮ ᱦᱟᱨᱟ ᱞᱮᱱᱠᱷᱟᱱ ᱜᱮ ᱤᱧ ᱦᱚᱸ ᱡᱚ ᱵᱤᱞᱤᱧ ᱧᱟᱢᱟ ᱚᱱᱟ ᱠᱚ ᱟᱹᱠᱷᱨᱤᱧ ᱠᱟᱛᱮᱫ ᱦᱚᱧ ᱧᱮᱞᱫᱟ ᱢᱚᱴᱟᱢᱩᱴᱤ ᱥᱚᱝᱥᱟᱨ ᱦᱚᱸ ᱪᱟᱞᱟᱜᱼᱟ ᱟᱨᱦᱚᱸ ᱮᱴᱟᱜ ᱟᱭᱢᱟ ᱦᱚᱲ ᱠᱚᱦᱚᱸ ᱩᱱᱠᱩ ᱢᱮᱫᱴᱟᱝ ᱵᱟᱨᱭᱟ ᱡᱚ ᱵᱤᱞᱤ ᱦᱚᱸᱠᱚ ᱡᱚᱢ ᱜᱮᱭᱟ ᱟᱨ ᱡᱚᱢᱜᱮ ᱥᱟᱱᱟᱣᱟ ᱟᱫᱚᱧ ᱢᱮᱱᱫᱟ ᱵᱟᱝ ᱚᱱᱟ ᱫᱚ ᱪᱮᱫᱟᱜ ᱵᱮᱠᱟᱨ ᱯᱩᱲᱭᱟᱹ ᱛᱟᱦᱮᱱᱟ ᱛᱟᱦᱞᱮᱧ ᱨᱚᱦᱚᱭ ᱠᱟᱜᱼᱟ ᱱᱚᱝᱠᱟ ᱠᱟᱛᱮᱫ ᱤᱧ ᱨᱚᱦᱚᱭ ᱠᱮᱫᱟ